ᱦᱮᱞᱳ ᱜᱚᱢᱠᱮ ᱡᱚᱦᱟᱨᱜᱮ ᱡᱚᱦᱟᱨᱜᱮ ᱟᱫᱚ ᱟᱹᱞᱤᱝ ᱦᱟᱜ ᱟᱹᱞᱤᱝ ᱪᱚᱛᱩᱨᱵᱷᱩᱡᱽ ᱥᱚᱨᱮᱱ ᱱᱟᱜ ᱞᱤᱝ ᱢᱮᱱᱮᱜᱼᱟ ᱟᱫᱚ ᱱᱚᱣᱟ ᱟᱵᱚ ᱥᱟᱶᱛᱟ ᱥᱩᱥᱟᱹᱨᱤᱭᱟᱹ ᱞᱮᱠᱟᱛᱮ ᱦᱟᱜ ᱟᱹᱵᱤᱱ ᱴᱷᱮᱱ ᱠᱤᱪᱷᱩ ᱠᱩᱠᱞᱤ ᱛᱟᱦᱮᱱ ᱠᱟᱱᱟ ᱟᱫᱚ ᱢᱟᱥᱮ ᱟᱵᱤᱱᱟᱜ ᱩᱯᱨᱩᱢ ᱠᱟᱹᱴᱤᱡ ᱞᱟᱹᱭ ᱧᱚᱜᱽ ᱵᱤᱱ ᱥᱮ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱫᱚ ᱱᱚᱝᱠᱟᱭᱱᱟ ᱱᱤᱛᱚᱜ ᱞᱮᱠᱟᱱ ᱯᱚᱨᱤᱥᱛᱷᱤᱛᱤᱨᱮ ᱟᱵᱚ ᱢᱟᱱᱮ ᱥᱟᱶᱛᱟᱨᱮᱱ ᱟᱹᱫᱤᱢ ᱦᱚᱲ ᱠᱚ ᱢᱟᱱᱮ ᱟᱹᱰᱤ ᱠᱷᱮᱪᱲᱟᱵᱚᱱ ᱦᱤᱨᱤᱡ ᱯᱟᱥᱤᱨ ᱠᱟᱱ ᱞᱮᱠᱟᱞᱤᱝ ᱟᱹᱭᱠᱟᱹᱣᱮᱜᱼᱟ ᱟᱫᱚ ᱚᱸᱰᱮ ᱱᱚᱜᱼᱚᱸᱭ ᱱᱚᱝᱠᱟ ᱟᱹᱞᱤᱝᱢᱟ ᱫᱤᱥᱚᱢ ᱜᱚᱴᱟᱞᱤᱝ ᱫᱟᱬᱟᱱ ᱠᱟᱱᱟ ᱟᱵᱚᱣᱟ ᱯᱟᱨᱟᱵᱽ ᱯᱩᱱᱟᱹᱭ ᱤᱫᱤ ᱠᱟᱛᱮ ᱠᱚ ᱠᱟᱹᱴᱤᱡ ᱢᱟᱱᱮ ᱟᱹᱰᱤ ᱤᱭᱟᱹᱜᱤᱞᱤᱝ ᱵᱩᱡᱷᱟᱹᱣᱮᱜᱼᱟ ᱢᱟᱱᱮ ᱰᱟᱣᱩᱴ ᱜᱮᱞᱤᱝ ᱵᱩᱡᱷᱟᱹᱣᱮᱜᱼᱟ ᱟᱪᱪᱷᱟ ᱯᱟᱨᱟᱵᱽ ᱯᱩᱱᱟᱹᱭ ᱠᱚᱢᱟ ᱟᱵᱚᱢᱟ ᱡᱮᱢᱚᱱ ᱦᱟᱱᱛᱮ ᱱᱟᱛᱮ ᱟᱛᱳ ᱥᱚᱸᱜᱮ ᱴᱷᱤᱠ ᱵᱟᱵᱚᱱ ᱢᱟᱱᱟᱣᱮᱜᱼᱟ ᱛᱮᱢᱚᱱ ᱟᱯᱮ ᱟᱛᱳ ᱫᱚ ᱚᱠᱟ ᱚᱠᱟᱞᱮᱠᱟ ᱪᱮᱫ ᱪᱮᱫ ᱯᱟᱨᱟᱵᱽ ᱠᱚᱯᱮ ᱢᱟᱱᱟᱣᱮᱜᱼᱟ ᱢᱟᱥᱮ ᱞᱟᱹᱭ ᱞᱟᱹᱭ ᱧᱚᱜ ᱟᱹᱞᱤᱝᱵᱮᱱ ᱟᱪᱪᱷᱟ ᱟᱪᱪᱷᱟ ᱟᱪᱪᱷᱟ ᱟᱪᱪᱷᱟ

ᱟᱪᱪᱷᱟ ᱟᱫᱚ ᱵᱟᱝᱟ ᱚᱱᱟ ᱡᱟᱦᱟᱵᱤᱱ ᱢᱮᱱ ᱠᱮᱜᱼᱟ ᱱᱚᱜᱼᱚᱸᱭ ᱡᱮ ᱫᱟᱸᱥᱟᱭ ᱡᱟᱦᱟᱸ ᱵᱤᱱ ᱢᱮᱱ ᱠᱮᱜᱼᱟ ᱟᱪᱪᱷᱟ ᱱᱚᱣᱟ ᱫᱟᱸᱥᱟᱭ ᱫᱚ ᱟᱯᱮ ᱡᱟᱦᱟᱱᱟᱜ ᱟᱛᱳ ᱯᱟᱥᱮ ᱫᱷᱟᱨᱮ ᱟᱲᱮ ᱴᱚᱞᱟ ᱠᱚ ᱢᱤᱫᱫᱷᱟᱣ ᱛᱮᱜᱮ ᱚᱱᱟᱫᱚᱯᱮ ᱢᱟᱱᱟᱣᱮᱜᱼᱟ ᱪᱮ ᱡᱮ ᱡᱟᱦᱟᱨ ᱚᱠᱟᱞᱮᱠᱟ ᱵᱷᱮᱜᱟᱨ ᱵᱷᱮᱜᱟᱨᱯᱮ ᱢᱟᱱᱟᱣᱮᱜᱼᱟ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱟᱪᱪᱷᱟ ᱟᱪᱪᱷᱟ ᱟᱪᱪᱷᱟ ᱟᱪᱪᱷᱟ ᱱᱚᱜᱼᱚᱸᱭ ᱡᱟᱦᱟᱱᱟᱜ ᱵᱟᱦᱟᱵᱤᱱ ᱞᱟᱹᱭᱮᱜᱼᱟ ᱵᱟᱦᱟᱢᱟ ᱱᱚᱣᱟ ᱟᱵᱚ ᱥᱟᱱᱛᱟᱲᱟ ᱠᱚᱣᱟᱜ ᱢᱟ ᱟᱹᱰᱤ ᱢᱟᱨᱟᱝ ᱯᱟᱨᱟᱵᱽ ᱠᱟᱱᱟ ᱟᱪᱪᱷᱟ ᱚᱱᱟ ᱵᱟᱦᱟ ᱦᱚᱸ ᱚᱱᱟ ᱦᱚᱸ ᱚᱱᱟ ᱦᱚᱸ ᱢᱤᱫ ᱫᱷᱟᱣ ᱛᱮᱜᱮ ᱟᱛᱳ ᱟᱛᱳ ᱴᱚᱞᱟ ᱠᱚᱨᱮ ᱢᱤᱫ ᱫᱷᱟᱣ ᱛᱮᱜᱮ ᱢᱟᱱᱟᱣ ᱦᱩᱭᱩᱜᱼᱟ ᱪᱮ ᱚᱱᱟ ᱫᱚ ᱚᱠᱟ ᱞᱮᱠᱟ ᱚᱱᱟ ᱫᱚ ᱟᱨᱦᱚᱸ ᱢᱟᱱᱟᱣᱟ

ᱦᱮᱸ ᱵᱟᱝᱟ ᱵᱟᱝᱟ ᱠᱟᱛᱷᱟ ᱠᱟᱱᱜᱮᱭᱟ ᱦᱳᱭ ᱵᱟᱝᱟ ᱵᱟᱝᱟ ᱴᱷᱤᱠ ᱠᱟᱛᱷᱟ ᱠᱟᱱ ᱜᱮᱭᱟ ᱟᱫᱚ ᱟᱹᱰᱤ ᱥᱟᱨᱦᱟᱣ ᱡᱟᱦᱳ ᱟᱫᱚ ᱚᱱᱠᱟᱜᱮ ᱵᱟᱦᱟ ᱥᱚᱨᱦᱟᱭ ᱦᱚᱸ ᱢᱤᱜᱴᱤᱡ ᱟᱹᱰᱤ ᱢᱟᱨᱟᱝ ᱯᱟᱨᱟᱵᱽ ᱠᱟᱱᱟ ᱟᱵᱚ ᱟᱫᱤᱢ ᱠᱚᱣᱟᱜ ᱠᱚ ᱢᱮᱱᱟ ᱟᱫᱚ ᱚᱱᱮ ᱚᱱᱟ ᱠᱟᱛᱷᱟᱜᱮ ᱟᱫᱚ ᱱᱚᱜ ᱚ ᱱᱟᱠᱚ ᱢᱟᱱᱮ ᱵᱟᱦᱟ ᱠᱚ ᱥᱚᱨᱦᱟᱭ ᱠᱚ ᱚᱠᱟᱞᱮᱠᱟ ᱢᱤᱫ ᱫᱷᱟᱣᱛᱮ ᱢᱟᱱᱣᱚᱜ ᱠᱟᱱᱟ ᱪᱮ ᱵᱟᱭ ᱢᱟᱱᱟᱣᱚᱜ ᱠᱟᱱᱟ ᱟᱨ ᱚᱱᱟ ᱠᱚ ᱟᱹᱵᱤᱱᱢᱟ ᱟᱛᱳᱨᱤᱱ ᱢᱩᱠᱷᱭᱟᱹ ᱞᱮᱠᱟᱱ ᱠᱟᱱᱟᱵᱤᱱ ᱯᱨᱟᱭ ᱚᱱᱟ ᱠᱚ ᱟᱹᱵᱤᱱ ᱛᱚᱫᱟᱨᱚᱠᱮᱫ ᱜᱮᱭᱟ ᱟᱫᱚ ᱚᱱᱟ ᱠᱚ ᱤᱫᱤᱠᱟᱛᱮᱫ ᱟᱨᱢᱤᱫ ᱫᱷᱟᱣ ᱱᱟᱜ ᱚᱱᱠᱟ ᱱᱟᱜ ᱪᱟᱞᱟᱣ ᱠᱟᱛᱮ ᱚᱸᱰᱮ ᱠᱟᱹᱴᱤᱡ ᱵᱚ ᱫᱩᱲᱩᱵ ᱢᱠᱤᱫ ᱧᱚᱜᱚᱜᱼᱟ ᱟᱨ ᱱᱚᱣᱟ ᱯᱟᱨᱟᱵᱽ ᱯᱩᱱᱟᱹᱭ ᱠᱚ ᱤᱫᱤ ᱞᱟᱹᱜᱤᱫ ᱵᱚ ᱜᱟᱞᱢᱟᱨᱟᱣ ᱧᱚᱜᱚᱜᱼᱟ ᱠᱟᱹᱴᱤᱡ ᱦᱮᱸ ᱦᱮᱸ ᱦᱚᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱢᱟ ᱟᱹᱰᱤ ᱟᱹᱰᱤ ᱫᱷᱚᱱᱱᱚᱵᱟᱫᱽ ᱴᱷᱤᱠ ᱦᱚᱸ ᱴᱷᱤᱠ ᱴᱷᱤᱠ ᱴᱷᱤᱠ ᱴᱷᱤᱠ ᱵᱟᱥ ᱡᱚᱦᱟᱨᱜᱮ ᱦᱚᱸ